ᱯᱚᱪᱷᱤᱢ ᱵᱟᱝᱞᱟ ᱨᱮᱭᱟᱜ ᱢᱟᱞᱫᱟ ᱡᱮᱞᱟ ᱨᱮᱭᱟᱜ ᱦᱚᱵᱤᱯᱩᱨ ᱛᱷᱟᱱᱟ ᱥᱮ ᱦᱚᱵᱤᱯᱩᱨ ᱵᱞᱚᱠ ᱰᱮᱵᱷᱞᱚᱯᱢᱮᱱᱴ ᱮᱨᱤᱭᱟ ᱨᱮ ᱡᱟᱦᱟᱸ ᱫᱚ ᱟᱹᱫᱤᱵᱟᱹᱥᱤ ᱮᱞᱟᱠᱟ ᱠᱟᱱᱟ ᱡᱟᱦᱟᱸᱨᱮ ᱟᱹᱫᱤᱵᱟᱹᱥᱤ ᱜᱮ ᱮᱢ ᱮᱹᱞ ᱮᱹ ᱢᱮᱱᱟᱭᱟ ᱚᱱᱟ ᱟᱹᱫᱤᱵᱟᱹᱥᱤ ᱚᱫᱽᱫᱷᱚᱥᱤᱛᱚ ᱮᱞᱟᱠᱟ ᱨᱮ ᱡᱟᱦᱟᱸ ᱜᱨᱟᱢ ᱯᱚᱧᱪᱟᱭᱮᱛ ᱥᱤᱥᱴᱮᱢ ᱡᱟᱦᱟᱸ ᱫᱚ ᱜᱨᱟᱢ ᱥᱚᱵᱷᱟ ᱵᱚᱱ ᱢᱮᱛᱟᱜ ᱠᱟᱱ ᱚᱱᱟ ᱜᱨᱟᱢ ᱥᱚᱵᱷᱟ ᱡᱚᱫᱤ ᱥᱚᱴᱷᱤᱠ ᱵᱷᱟᱵᱮ ᱯᱨᱚᱱᱚᱭᱚᱱᱚᱜᱼᱟ ᱛᱟᱦᱚᱞᱮ ᱚᱸᱰᱮᱱ ᱠᱚ ᱟᱹᱫᱤᱵᱟᱹᱥᱤ ᱠᱚ ᱥᱮ ᱚᱸᱰᱮᱱ ᱠᱚ ᱡᱚᱱᱚᱜᱚᱱ ᱵᱟᱝᱠᱚ ᱮᱲᱮ ᱦᱚᱪᱚᱜᱼᱟ ᱟᱨ ᱛᱮᱦᱮᱧ ᱱᱚᱣᱟ ᱦᱩᱭ ᱯᱚᱨ ᱮᱞᱟᱠᱟ ᱨᱮᱱ ᱟᱹᱫᱤᱵᱟᱹᱥᱤ ᱠᱚ ᱟᱹᱰᱤ ᱞᱤᱪᱟᱹᱲ ᱜᱮ ᱢᱮᱱᱟᱜ ᱠᱚᱣᱟ ᱡᱟᱦᱟᱸ ᱫᱚ ᱧᱮᱞ ᱞᱮᱠᱷᱟᱱ ᱦᱚᱵᱤᱯᱩᱨ ᱮᱨᱤᱭᱟ ᱨᱮ ᱟᱹᱰᱤᱜᱟᱱ ᱟᱭᱢᱟ ᱛᱮᱜᱮ ᱞᱟᱛᱟᱨ ᱨᱮ ᱢᱮᱱᱟᱜ ᱟᱹᱰᱤ ᱜᱟᱱ ᱡᱟᱦᱟᱸ ᱫᱚ ᱰᱮᱵᱷᱞᱚᱯ ᱫᱚᱨᱠᱟᱨ ᱛᱟᱦᱮᱸ ᱠᱟᱱᱟ ᱨᱟᱥᱛᱟ ᱜᱷᱟᱴ ᱛᱷᱮᱠᱮ ᱥᱩᱨᱩ ᱠᱚᱨᱮ ᱟᱹᱰᱤᱜᱟᱱ ᱚᱞᱚᱜ ᱯᱟᱲᱦᱟᱜ ᱞᱟᱹᱜᱤᱫ ᱥᱴᱟᱰᱤ ᱥᱮ ᱡᱟᱦᱟᱸ ᱢᱮᱱ ᱞᱮᱠᱷᱟᱱ ᱯᱚᱧᱪᱟᱭᱮᱛ ᱨᱮᱭᱟᱜ ᱡᱟᱦᱟᱸ ᱡᱚᱱᱚᱜᱚᱱᱟᱜ ᱥᱮ ᱥᱚᱨᱠᱟᱨᱟᱜ ᱡᱟᱦᱟᱸ ᱥᱤᱥᱴᱮᱢ ᱠᱟᱱ ᱚᱱᱠᱟ ᱞᱮᱠᱟᱛᱮ ᱡᱩᱫᱤ ᱡᱟᱦᱟᱸ ᱯᱚᱧᱪᱟᱭᱮᱛ ᱨᱩᱞ ᱠᱚ ᱪᱟᱹᱞᱩ ᱠᱮᱭᱟ ᱥᱮ ᱞᱟᱹᱜᱩ ᱠᱮᱭᱟ ᱛᱟᱦᱚᱞᱮ ᱡᱚᱱᱚᱜᱚᱱ ᱟᱠᱚᱣᱟᱜ ᱦᱚᱸᱠᱚ ᱚᱫᱷᱤᱠᱟᱨ ᱠᱚ ᱵᱟᱲᱟᱭ ᱧᱟᱢ ᱠᱮᱭᱟ ᱡᱮᱢᱚᱱ ᱡᱟᱦᱟᱸ ᱫᱚ ᱢᱮᱱ ᱞᱮᱠᱷᱟᱱ ᱜᱨᱟᱢ ᱥᱚᱵᱷᱟ ᱢᱟᱫᱽᱫᱷᱚᱢ ᱛᱮ ᱡᱚᱱᱚᱜᱚᱱᱟᱜ ᱡᱟᱦᱟᱸ ᱚᱫᱷᱤᱠᱟᱨ ᱠᱟᱱ ᱚᱱᱟ ᱥᱤᱥᱴᱮᱢ ᱪᱮᱫ ᱞᱮᱠᱟ ᱠᱚ ᱵᱮᱵᱚᱦᱟᱨᱫᱟ ᱥᱮ ᱪᱮᱫ ᱞᱮᱠᱟ ᱵᱮᱵᱚᱦᱟᱨ ᱞᱟᱹᱠᱛᱤ ᱚᱱᱟ ᱡᱩᱫᱤ ᱥᱚᱴᱷᱤᱠ ᱢᱟᱫᱽᱫᱷᱚᱢ ᱛᱮ ᱵᱮᱵᱚᱦᱟᱨᱚᱜᱼᱟ ᱛᱟᱦᱚᱞᱮ ᱡᱚᱱᱚᱜᱚᱱ ᱟᱠᱚᱣᱟᱜ ᱦᱚᱸᱠ ᱚᱫᱷᱤᱠᱟᱨ ᱨᱮᱭᱟᱜ ᱠᱟᱛᱷᱟ ᱠᱚ ᱨᱚᱲ ᱫᱟᱲᱮᱭᱟᱜᱼᱟ ᱟᱨ ᱡᱚᱱᱚᱜᱚᱱ ᱟᱠᱚᱣᱟᱜ ᱦᱚᱸᱠ ᱚᱫᱷᱤᱠᱟᱨ ᱠᱚ ᱵᱟᱲᱟᱭ ᱵᱟᱲᱟᱭ ᱧᱟᱢ ᱞᱮᱠᱷᱟᱱ ᱯᱚᱧᱪᱟᱭᱮᱛ ᱥᱮ ᱯᱨᱚᱫᱷᱟᱱ ᱠᱚᱥᱮ ᱮᱢ ᱮᱹᱞ ᱮᱹ ᱵᱟᱝᱠᱚ ᱵᱚᱛᱚᱨ ᱟᱠᱚᱣᱟ ᱡᱟᱦᱟᱸ ᱜᱨᱟᱢ ᱥᱚᱵᱷᱟ ᱨᱮ ᱡᱚᱱᱚᱜᱚᱱ ᱡᱩᱫᱤ ᱟᱠᱚᱣᱟᱜ ᱦᱚᱸᱠ ᱚᱫᱷᱤᱠᱟᱨ ᱨᱮᱭᱟᱜ ᱥᱮ ᱥᱚᱠᱛᱤ ᱨᱮᱭᱟᱜ ᱠᱟᱛᱷᱟ ᱠᱚ ᱵᱟᱰᱟᱭ ᱧᱟᱢᱼᱟ ᱛᱤᱥᱦᱚᱸ ᱩᱱᱠᱩ ᱡᱚᱱᱚᱜᱚᱱ ᱫᱚ ᱵᱟᱝ ᱠᱚ ᱮᱲᱮ ᱦᱚᱪᱚᱜᱼᱟ ᱡᱟᱦᱟᱸ ᱜᱨᱟᱢ ᱥᱚᱵᱷᱟ ᱥᱤᱥᱴᱮᱢ ᱮ ᱢᱮᱱᱫᱟ ᱡᱮ ᱚᱱᱟ ᱜᱨᱟᱢ ᱯᱚᱧᱪᱟᱭᱮᱛ ᱮᱨᱤᱭᱟ ᱨᱮᱱ ᱡᱟᱦᱟᱸ ᱡᱚᱱᱚᱜᱚᱱ ᱢᱮᱱᱟᱜ ᱠᱚᱣᱟ ᱚᱸᱰᱮ ᱢᱤᱫᱴᱮᱱ ᱜᱨᱟᱢ ᱥᱚᱵᱷᱟ ᱦᱩᱭᱩᱜᱼᱟ ᱚᱱᱟ ᱜᱨᱟᱢ ᱥᱚᱵᱷᱟ ᱨᱮ ᱯᱚᱧᱪᱟᱭᱮᱛ ᱯᱨᱚᱫᱷᱟᱱ ᱮᱠᱡᱤᱠᱮᱴᱤᱵᱷ ᱚᱯᱷᱤᱥᱟᱨ ᱠᱚ ᱛᱟᱦᱮᱱᱟ ᱟᱨ ᱚᱸᱰᱮ ᱡᱚᱱᱚᱜᱚᱱ ᱟᱠᱚᱣᱟᱜ ᱫᱟᱹᱵᱤ ᱫᱟᱵᱟ ᱠᱚ ᱯᱮᱥ ᱫᱟᱲᱮᱭᱟᱜᱼᱟ ᱵᱚᱨᱛᱚᱢᱟᱱ ᱡᱟᱦᱟᱸ ᱥᱠᱤᱢ ᱡᱩᱫᱤ ᱛᱟᱦᱮᱱᱟ ᱛᱟᱦᱞᱮ ᱚᱱᱟ ᱥᱠᱤᱢ ᱞᱟᱹᱜᱤᱫ ᱠᱚ ᱫᱟᱹᱵᱤᱭᱟ ᱟᱨ ᱡᱩᱫᱤ ᱵᱟᱝ ᱛᱟᱦᱮᱱᱟ ᱚᱱᱟ ᱥᱠᱤᱢ ᱞᱟᱹᱜᱤᱫ ᱠᱚ ᱠᱷᱟᱛᱟ ᱨᱮᱠᱚ ᱚᱞ ᱨᱟᱠᱟᱵ ᱦᱚᱪᱚᱭᱟ ᱛᱚ ᱱᱚᱜᱼᱚᱸᱭ ᱱᱚᱣᱟ ᱥᱤᱥᱴᱮᱢ ᱡᱩᱫᱤ ᱠᱚ ᱵᱟᱲᱟᱭ ᱧᱟᱢᱟ ᱛᱟᱦᱚᱞᱮ ᱦᱚᱲ ᱛᱤᱥᱦᱚᱸ ᱯᱚᱧᱪᱟᱭᱮᱛ ᱯᱨᱚᱫᱷᱟᱱ ᱵᱟᱠᱚ ᱵᱚᱛᱚᱨ ᱟᱠᱚᱣᱟ ᱩᱱᱠᱩ ᱟᱠᱚᱣᱟᱜ ᱡᱚᱱᱚᱜᱚᱱ ᱥᱚᱠᱛᱤ ᱠᱚ ᱞᱟᱦᱟ ᱫᱟᱲᱮᱭᱟᱜᱼᱟ ᱚᱱᱟᱛᱮ ᱟᱹᱰᱤ ᱩᱥᱟᱹᱨᱟ ᱜᱮ ᱜᱨᱟᱢ ᱥᱚᱵᱷᱟ ᱥᱤᱥᱴᱮᱢ ᱜᱨᱟᱢ ᱥᱚᱵᱷᱟ ᱨᱮᱭᱟᱜ ᱥᱤᱥᱴᱮᱢ ᱪᱮᱫ ᱞᱮᱠᱟᱛᱮ ᱡᱚᱱᱚᱜᱚᱱ ᱯᱳᱸᱪᱷᱟᱣ ᱠᱚᱣᱟ ᱡᱚᱫᱤ ᱥᱚᱨᱠᱟᱨ ᱚᱱᱠᱟ ᱞᱮᱠᱟᱭ ᱦᱤᱥᱟᱹᱵ ᱛᱮ ᱢᱤᱫᱴᱮᱱ ᱥᱤᱢᱮᱱᱟᱨᱮ ᱠᱚᱨᱟᱣᱟ ᱛᱟᱦᱚᱞᱮ ᱡᱚᱱᱚᱜᱚᱱ ᱱᱚᱣᱟ ᱵᱷᱟᱨᱚᱛ ᱫᱤᱥᱚᱢ ᱨᱮᱱ ᱡᱟᱦᱟᱸ ᱫᱚ ᱟᱹᱰᱤ ᱞᱟᱦᱟ ᱥᱮᱫ ᱠᱚ ᱪᱟᱞᱟᱜᱼᱟ ᱪᱮᱫᱟᱜ ᱥᱮ ᱱᱚᱣᱟ ᱵᱷᱟᱨᱚᱛ ᱫᱚ ᱵᱟᱝ ᱱᱚᱣᱟ ᱵᱤᱥᱥᱚ ᱨᱮᱭᱟᱜ ᱮᱹᱠ ᱱᱟᱢᱵᱟᱨ ᱥᱚᱝᱵᱤᱫᱷᱟᱱ ᱠᱟᱱᱟ ᱱᱚᱣᱟ ᱵᱷᱟᱨᱚᱛᱤᱭᱚ ᱥᱚᱝᱵᱤᱫᱷᱟᱱ ᱡᱟᱦᱟᱸ ᱛᱮ ᱟᱵᱚ ᱱᱚᱣᱟ ᱥᱚᱝᱵᱤᱫᱷᱟᱱ ᱥᱚᱴᱷᱤᱠ ᱛᱮ ᱪᱟᱹᱞᱩ ᱞᱮᱱᱠᱷᱟᱱ ᱱᱚᱣᱟ ᱵᱤᱥᱥᱚ ᱨᱮ ᱟᱵᱚ ᱪᱮᱫ ᱞᱮᱠᱟ ᱵᱟᱦᱨᱮ ᱠᱷᱚᱱ ᱚᱞᱚᱜ ᱯᱟᱲᱦᱟᱜ ᱠᱚ ᱦᱤᱡᱩᱜ ᱠᱟᱱ ᱛᱟᱦᱮᱱᱟ ᱱᱟᱞᱚᱱᱫᱟ ᱛᱚᱠᱠᱷᱚᱥᱤᱞᱟ ᱵᱤᱥᱥᱚ ᱵᱤᱫᱽᱫᱟᱞᱚᱭ ᱠᱚᱨᱮ ᱚᱱᱠᱟᱜᱮ ᱱᱚᱣᱟ ᱥᱚᱝᱵᱤᱫᱷᱟᱱ ᱡᱩᱫᱤ ᱥᱚᱴᱷᱤᱠ ᱵᱷᱟᱵᱮ ᱠᱚ ᱪᱟᱹᱞᱩᱭᱟ ᱛᱟᱦᱚᱞᱮ ᱟᱵᱚ ᱱᱚᱣᱟ ᱫᱤᱥᱚᱢ ᱪᱮᱫ ᱞᱮᱠᱟ ᱥᱚᱨᱱᱚ ᱡᱩᱜᱽ ᱛᱟᱦᱮᱸ ᱠᱟᱱᱟ ᱚᱱᱠᱟ ᱜᱮᱵᱚᱱ ᱨᱩᱣᱟᱹᱲ ᱵᱚᱱ ᱧᱟᱢᱟ ᱢᱮᱱᱠᱷᱟᱱ ᱚᱱᱟ ᱨᱩᱞ ᱡᱩᱫᱤ ᱥᱚᱴᱷᱤᱠ ᱵᱷᱟᱵᱮ ᱯᱨᱚᱭᱚᱱᱚᱜᱼᱟ ᱛᱚᱵᱮ ᱨᱮᱜᱮ ᱟᱵᱚ ᱵᱚᱱ ᱧᱟᱢᱟ ᱱᱤᱭᱟᱹᱜᱮ ᱟᱨᱫᱟᱥ ᱡᱟᱛᱮ ᱜᱨᱟᱢ ᱯᱚᱧᱪᱟᱭᱮᱛ ᱨᱮᱭᱟᱜ ᱨᱩᱞᱥ ᱥᱮ ᱡᱟᱦᱟᱸ ᱜᱚᱢᱠᱮ ᱠᱚᱣᱟᱜ ᱥᱮ ᱡᱟᱦᱟᱸ ᱟᱵᱚᱨᱮᱱ ᱢᱟᱹᱱᱟᱱ ᱦᱚᱲᱟᱜ ᱡᱟᱦᱟᱸ ᱪᱤᱱᱛᱟᱹ ᱛᱟᱦᱮᱸ ᱠᱟᱱ ᱛᱟᱠᱚᱣᱟ ᱡᱮ ᱡᱟᱦᱟᱸ ᱜᱨᱟᱢ ᱥᱚᱝᱥᱚᱫᱽ ᱵᱚᱱ ᱢᱮᱛᱟᱜ ᱠᱟᱱ ᱫᱤᱞᱞᱤ ᱨᱮ ᱡᱟᱦᱟᱸ ᱥᱚᱝᱥᱚᱫᱽ ᱢᱮᱱᱟᱜ ᱟᱨ ᱞᱟᱛᱟᱨ ᱨᱮ ᱡᱟᱦᱟᱸ ᱜᱨᱟᱢ ᱥᱚᱝᱥᱚᱫ ᱠᱚ ᱢᱮᱱᱟᱜᱼᱟ ᱢᱮᱱ ᱟᱠᱟᱫ ᱫᱤᱞᱞᱤ ᱨᱮ ᱡᱟᱦᱟᱸ ᱥᱚᱝᱥᱚᱫᱽ ᱨᱮ ᱵᱟᱝ ᱠᱚ ᱨᱚᱲ ᱛᱤᱭᱳᱜ ᱫᱟᱲᱮᱭᱟᱜ ᱚᱱᱟ ᱠᱟᱛᱷᱟ ᱜᱨᱟᱢ ᱥᱚᱝᱥᱚᱫᱽ ᱨᱮ ᱦᱮᱡ ᱠᱟᱛᱮᱫ ᱠᱚ ᱨᱚᱲ ᱨᱟᱠᱟᱵ ᱫᱟᱲᱮᱭᱟᱜᱼᱟ ᱡᱚᱱᱚᱜᱚᱱ ᱱᱚᱝᱠᱟ ᱞᱮᱠᱟ ᱡᱩᱫᱤ ᱦᱩᱭᱩᱜᱼᱟ ᱛᱟᱦᱚᱞᱮ ᱡᱚᱱᱚᱜᱚᱱ ᱚᱵᱚᱥᱥᱳᱭ ᱜᱮᱨᱮᱱᱴᱤ ᱮᱠᱥᱚ ᱯᱟᱨᱥᱮᱱᱴ ᱟᱠᱚᱣᱟᱜ ᱦᱚᱸᱠ ᱚᱫᱷᱤᱠᱟᱨ ᱠᱚ ᱧᱟᱢᱟ